ᱱᱚᱣᱟ ᱧᱮᱱᱮᱞᱚᱢ ᱨᱮ ᱦᱚᱭᱼᱫᱟᱜ ᱥᱤᱛᱩᱝ ᱡᱚᱛᱚᱣᱟᱜ ᱜᱮ ᱞᱟᱹᱠᱛᱤᱜᱼᱟ ᱢᱮᱱᱠᱷᱟᱱ ᱚᱠᱛᱚᱨᱮ ᱡᱟᱦᱟᱸᱞᱮᱠᱟ ᱟᱹᱰᱤ ᱵᱟᱹᱲᱛᱤ ᱦᱚᱭ ᱠᱷᱟᱱ ᱚᱱᱟᱦᱚᱸ ᱠᱷᱚᱛᱤᱨᱮ ᱦᱤᱡᱩᱜᱼᱟ ᱟᱨ ᱟᱹᱰᱤ ᱵᱟᱹᱲᱛᱤ ᱫᱟᱜᱽ ᱠᱷᱟᱱ ᱚᱱᱟᱦᱚᱸ ᱠᱷᱚᱛᱤᱨᱮ ᱦᱤᱡᱩᱜᱼᱟ ᱟᱨᱮᱹᱞ ᱠᱚ ᱨᱟᱵᱟᱝ ᱠᱚᱦᱚᱸ ᱵᱷᱟᱹᱨᱰᱩ ᱠᱚᱦᱚᱸ ᱡᱚᱛᱚ ᱠᱷᱩᱛᱤ ᱨᱮ ᱦᱤᱡᱩᱜᱼᱟ ᱟᱹᱰᱤ ᱵᱟᱹᱲᱛᱤᱭᱟᱜ ᱫᱚ ᱦᱤᱥᱟᱵᱽ ᱥᱟᱺᱦᱤᱡᱽ ᱥᱮ ᱡᱚᱠᱷᱟ ᱡᱟᱹᱱᱤᱡᱽ ᱫᱚ ᱡᱚᱛᱚᱣᱟᱜᱼᱜᱮ ᱱᱟᱯᱟᱭᱟ ᱟᱫᱚ ᱡᱟᱦᱟᱸᱨᱮ ᱪᱟᱥ ᱠᱟᱜᱼᱟᱢ ᱚᱱᱟ ᱚᱠᱛᱚᱨᱮ ᱡᱩᱫᱤ ᱟᱨᱮᱹᱞ ᱠᱚ ᱦᱩᱭᱩᱜ ᱠᱷᱟᱱ ᱚᱱᱟ ᱠᱚᱦᱚᱸ ᱠᱷᱩᱛᱤᱜ ᱜᱮᱭᱟ ᱟᱨ ᱨᱟᱵᱟᱝ ᱫᱤᱱ ᱦᱚᱸ ᱚᱠᱟ ᱡᱚᱠᱷᱚᱱ ᱟᱹᱰᱤ ᱟᱸᱴ ᱨᱟᱵᱟᱝ ᱠᱷᱟᱱ ᱫᱚ ᱟᱹᱰᱤ ᱢᱩᱥᱠᱤᱞ ᱜᱮ ᱵᱩᱡᱷᱟᱹᱜᱼᱟ ᱟᱨ ᱦᱚᱭ ᱵᱟᱹᱨᱰᱩ ᱦᱚᱸ ᱟᱹᱰᱤᱡᱳᱨ ᱦᱚᱭ ᱵᱟᱹᱨᱰᱩᱭ ᱠᱷᱟᱱ ᱫᱚ ᱟᱹᱰᱤ ᱵᱟᱹᱲᱤᱡᱽ ᱦᱩᱭᱩᱜᱼᱟ ᱟᱨᱮᱹᱞ ᱦᱚᱸ ᱟᱹᱰᱤ ᱥᱚᱠᱛᱚᱭ ᱡᱟᱹᱲᱤ ᱠᱷᱟᱱ ᱫᱚ ᱟᱹᱰᱤ ᱵᱟᱹᱲᱤᱡᱽ ᱜᱮ ᱦᱩᱭᱩᱜᱼᱟ ᱟᱫᱚ ᱚᱱᱠᱟ ᱫᱚ ᱟᱞᱮ ᱱᱚᱣᱟ ᱮᱨᱤᱭᱟ ᱨᱮ ᱩᱱᱟᱹᱜ ᱚᱱᱠᱟ ᱚᱥᱩᱵᱤᱫᱷᱟ ᱫᱚ ᱵᱟᱭ ᱦᱩᱭᱟᱠᱟᱱᱟ ᱚᱠᱛᱚ ᱡᱟᱹᱱᱤᱡᱽ ᱱᱟᱯᱟᱭ ᱜᱮ ᱦᱩᱭᱟᱠᱟᱱᱟ ᱥᱤᱛᱩᱝ ᱫᱚᱢᱮ ᱟᱸᱴ ᱵᱩᱡᱷᱟᱹᱜ ᱠᱟᱱ ᱛᱟᱦᱮᱱ ᱫᱟᱜ ᱠᱚ ᱠᱟᱹᱴᱤᱡᱽ ᱡᱟᱹᱲᱤ ᱧᱚᱜ ᱟᱠᱟᱫᱼᱛᱮ ᱠᱤᱪᱷᱩ ᱥᱤᱛᱩᱝ ᱩᱱᱟᱹᱜ ᱠᱮᱴᱮᱡᱽ ᱵᱟᱝ ᱵᱩᱡᱷᱟᱹᱜ ᱠᱟᱱᱟ ᱠᱟᱹᱴᱤᱡᱽ ᱠᱚᱢᱧᱚᱜ ᱟᱠᱟᱱᱟ ᱚᱱᱟᱛᱮ ᱚᱠᱛᱚ ᱡᱟᱹᱱᱤᱡᱽ ᱫᱚ ᱫᱟᱜ ᱦᱚᱸ ᱫᱚᱨᱠᱟᱨ ᱜᱮ ᱦᱚᱭ ᱦᱚᱸ ᱟᱨ ᱨᱟᱵᱟᱝ ᱦᱚᱸ ᱥᱤᱛᱩᱝ ᱦᱚᱸ ᱡᱚᱛᱚᱣᱟᱜ ᱜᱮ ᱞᱟᱹᱠᱛᱤ ᱡᱟᱱᱤᱡᱽ ᱜᱮ ᱫᱚᱨᱠᱟᱨᱚᱜ ᱠᱟᱱᱟ ᱞᱟᱹᱠᱛᱤ ᱠᱷᱚᱱ ᱵᱟᱹᱲᱛᱤ ᱠᱷᱟᱱ ᱫᱚ ᱡᱚᱛᱚᱣᱟᱜ ᱠᱷᱩᱛᱤᱨᱮ ᱦᱤᱡᱩᱜᱼᱟ ᱟᱨ ᱚᱱᱟᱫᱚ ᱪᱮᱫ ᱞᱮᱠᱟᱛᱮ ᱴᱮᱠᱟᱣ ᱫᱟᱨᱟᱢᱟᱢᱚᱜᱼᱟ ᱚᱱᱟᱢᱟ ᱡᱚᱛᱚ ᱦᱚᱲ ᱛᱮᱜᱮ ᱵᱚᱱ ᱟᱹᱭ